ᱦᱮᱸ ᱦᱮᱞᱳ ᱟᱹᱞᱤᱧ ᱫᱚ ᱢᱤᱫ ᱯᱟ ᱴᱷᱩᱣᱟ ᱞᱤᱧ ᱢᱮᱱᱮᱫᱼᱟ ᱟᱹᱵᱤᱱ ᱠᱤ ᱥᱟᱬᱮᱥᱤᱭᱟᱹ ᱵᱤᱱ ᱢᱮᱱᱮᱫᱼᱟ ᱚ ᱟᱪᱪᱷᱟ ᱱᱤᱛᱚᱜ ᱱᱚᱣᱟ ᱟᱵᱚ ᱯᱚᱥᱪᱷᱤᱡ ᱵᱚᱝᱜᱚ ᱨᱮ ᱪᱮᱫᱽ ᱞᱮᱠᱟ ᱦᱚᱭ ᱦᱤᱸᱥᱤᱫ ᱠᱚ ᱢᱮᱱᱟᱜᱼᱟ

ᱛᱟᱦᱚᱞᱮ ᱛᱮᱦᱮᱧ ᱜᱟᱯᱟ ᱟᱵᱚᱦᱟᱣᱟ ᱫᱚ ᱪᱮᱫᱽ ᱞᱮᱠᱟ ᱚ ᱦᱚᱭ ᱟᱨ ᱚᱱᱟ ᱡᱟᱦᱟᱸ ᱠᱚᱨᱮᱱᱟᱜ ᱧᱩᱛᱩᱢ ᱫᱚ

ᱚᱱᱟ ᱜᱤᱞᱤᱝ ᱵᱟᱰᱟᱭ ᱡᱚᱝ ᱠᱟᱱ ᱛᱟᱦᱮᱱᱟ ᱡᱮ ᱛᱮᱦᱮᱧ ᱜᱟᱯᱟ ᱪᱮᱫ ᱞᱮᱠᱟ ᱦᱚᱭ ᱦᱤᱸᱥᱤᱫ ᱚᱱᱟ ᱢᱟᱵᱤᱱ ᱢᱮᱱ ᱠᱮᱫᱟ ᱟᱫᱚ ᱥᱚᱛᱚᱨᱠᱚ ᱛᱮᱞᱮ ᱛᱟᱦᱮᱸᱱᱟ ᱛᱟᱦᱚᱞᱮ ᱦᱮᱸ